ᱫᱟᱜᱨᱮ ᱯᱟᱭᱨᱟ ᱞᱟᱹᱜᱤᱫ ᱛᱮ ᱡᱟᱸᱜᱟ ᱛᱤ ᱞᱟᱲᱟᱣ ᱦᱩᱭᱩᱜ ᱜᱮᱭᱟ ᱡᱟᱸᱜᱟ ᱛᱤ ᱵᱟᱢ ᱞᱟᱲᱟᱣ ᱞᱮᱠᱷᱟᱱ ᱪᱮᱠᱟᱢ ᱯᱟᱭᱨᱟᱜᱼᱟ ᱠᱤᱪᱨᱤᱡ ᱟᱸᱜᱨᱚᱵ ᱢᱚᱸᱡᱽᱛᱮ ᱦᱚᱨᱚᱜ ᱦᱩᱭᱩᱜᱼᱟ ᱵᱟᱝᱠᱷᱟᱱ ᱫᱟᱜᱨᱮ ᱚᱥᱩᱵᱤᱫᱷᱟ ᱦᱩᱭ ᱫᱟᱲᱮᱭᱟᱜᱼᱟ ᱫᱟᱜᱨᱮᱢ ᱛᱟᱵᱮᱨ ᱞᱮᱱᱠᱷᱟᱱ ᱮᱢ ᱰᱩᱵᱩᱡ ᱫᱟᱲᱮᱜᱼᱟ ᱪᱮᱫ ᱞᱮᱱᱠᱷᱟᱱ ᱫᱚ ᱵᱟᱢ ᱪᱤᱠᱟᱹᱜ ᱜᱮᱭᱟ ᱫᱷᱤᱨᱤᱨᱮᱢ ᱞᱮᱸᱡᱮᱫ ᱞᱮᱱᱠᱷᱟᱱ ᱵᱚᱦᱚᱜ ᱵᱟᱡᱟᱜ ᱛᱟᱢᱟ ᱟᱨᱮᱢ ᱜᱚᱡᱫᱟᱲᱮᱜᱼᱟ ᱟᱹᱛᱩᱜ ᱫᱟᱜᱨᱮᱢ ᱞᱮᱸᱡᱮᱫ ᱞᱮᱱᱠᱷᱟᱱ ᱫᱚ ᱟᱹᱛᱩᱜ ᱟᱢ